ᱥᱴᱮᱹᱰᱤᱭᱟᱢ ᱜᱨᱟᱣᱩᱱᱰ ᱴᱚᱴᱷᱟ ᱨᱮ ᱜᱨᱟᱣᱩᱱᱰ ᱠᱷᱮᱹᱞᱳᱰ ᱪᱟᱪᱞᱟᱣ ᱞᱟᱹᱜᱤᱫ ᱤᱧ ᱫᱚ ᱟᱹᱰᱤ ᱞᱮᱠᱟᱱᱟᱜ ᱠᱷᱮᱹᱞᱳᱰ ᱦᱩᱭᱩᱜᱼᱟ ᱱᱚᱣᱟ ᱠᱨᱤᱠᱮᱹᱴ ᱯᱷᱩᱴᱵᱚᱞ ᱦᱚᱠᱤ ᱦᱚᱠᱤ ᱠᱨᱤᱠᱮᱹᱴ ᱱᱚᱣᱟ ᱠᱚ ᱥᱟᱶᱛᱮ ᱟᱹᱰᱤ ᱞᱮᱠᱟᱱ ᱱᱚᱰᱮ ᱧᱮᱞᱚᱜᱚᱜᱼᱟ ᱱᱚᱣᱟ ᱪᱟᱪᱞᱟᱣ ᱞᱟᱹᱜᱤᱫ ᱠᱷᱟᱱ ᱵᱷᱟᱹᱜᱤ ᱠᱚ ᱪᱟᱞᱟᱣ ᱞᱮᱠᱷᱟᱱ ᱠᱩᱢᱩᱴ ᱠᱚ ᱥᱴᱮᱹᱰᱤᱭᱟᱢ ᱜᱨᱟᱣᱩᱱᱰ ᱞᱮᱠᱟ ᱦᱮᱸ ᱜᱚᱨᱢᱮᱱᱴ ᱯᱟᱦᱴᱟ ᱥᱮᱫ ᱠᱷᱚᱱ ᱜᱚᱲᱚ ᱥᱚᱯᱚᱦᱚᱫ ᱦᱚᱲ ᱞᱟᱹᱜᱤᱫ ᱠᱤᱪᱷᱤ ᱠᱟᱹᱣᱰᱤ ᱠᱚᱦᱚᱸ ᱠᱚ ᱧᱟᱢ ᱢᱟ ᱟᱨ ᱱᱚᱰᱮ ᱠᱷᱚᱱ ᱪᱮᱛᱟᱱ ᱥᱮᱱ ᱠᱷᱮᱹᱞ ᱞᱟᱹᱜᱤᱫ ᱛᱮ ᱜᱤᱫᱽᱨᱟᱹ ᱠᱚᱦᱚᱸ ᱠᱚ ᱵᱷᱮᱡᱟ ᱫᱟᱲᱮᱭᱟᱠᱚᱣᱟ ᱤᱱᱟᱹ ᱞᱮᱠᱟᱛᱮ ᱜᱨᱟᱣᱩᱱᱰ ᱥᱴᱮᱹᱰᱤᱭᱟᱢ ᱵᱚᱞ ᱮᱱᱮᱡ ᱠᱚᱫᱚ ᱟᱹᱰᱤ ᱛᱮᱫ ᱜᱮ ᱡᱟᱹᱨᱩᱲ ᱪᱟᱞᱟᱣ ᱞᱟᱹᱠᱛᱤᱭᱟᱱᱟᱜ ᱠᱟᱱᱟ ᱛᱟᱠᱚ ᱟᱨ ᱤᱱᱟᱹ ᱞᱮᱠᱟ ᱛᱮᱜᱮ ᱤᱧᱫᱚ ᱜᱨᱟᱣᱩᱱᱰ ᱦᱚᱸ ᱵᱮᱥ ᱫᱚᱦᱚ ᱞᱟᱹᱠᱛᱤ ᱡᱮᱢᱚᱱ ᱜᱷᱟᱥ ᱠᱚ ᱟᱞᱚ ᱛᱟᱦᱮᱱ ᱢᱟ ᱫᱷᱤᱨᱤ ᱠᱚ ᱰᱷᱚᱲᱟ ᱠᱚ ᱟᱞᱚ ᱛᱟᱦᱮᱱ ᱢᱟ ᱱᱚᱣᱟ ᱞᱮᱠᱟᱛᱮ ᱵᱷᱟᱹᱞᱤ ᱜᱨᱟᱣᱩᱱᱰ ᱛᱟᱦᱮᱱ ᱠᱷᱟᱱ ᱵᱷᱟᱹᱞᱤ ᱜᱮ ᱠᱷᱮᱹᱞ ᱦᱚᱸ ᱦᱩᱭ ᱫᱟᱲᱮᱭᱟᱜᱼᱟ ᱟᱨ ᱚᱸᱰᱮ ᱠᱷᱚᱱ ᱟᱭᱢᱟ ᱞᱮᱠᱟᱱ ᱠᱷᱮᱹᱞᱳᱰᱤᱭᱟᱹ ᱠᱚ ᱩᱰᱩᱠ ᱫᱟᱲᱮᱭᱟᱜᱼᱟ ᱤᱱᱟᱹ ᱞᱮᱠᱟᱛᱮ ᱜᱨᱟᱣᱩᱱᱰ ᱥᱴᱮᱹᱰᱤᱭᱟᱢ ᱮᱨᱤᱭᱟ ᱥᱮ ᱜᱨᱟᱣᱩᱱᱰ ᱠᱷᱮᱹᱞᱳᱰ ᱪᱟᱞᱟᱣ ᱞᱮ ᱪᱟᱞᱟᱣ ᱞᱟᱹᱜᱤᱫ ᱫᱚ ᱟᱹᱰᱤᱜᱮ ᱡᱟᱹᱨᱩᱲ ᱟᱱᱟ ᱟᱨ ᱚᱱᱟ ᱜᱚᱰᱟ ᱨᱮᱱᱟᱜ ᱡᱚᱛᱚᱱ ᱫᱟᱜ ᱮᱢ ᱟᱨ ᱯᱟᱞᱮᱱ ᱮᱱᱛᱮᱫ ᱫᱚ ᱵᱷᱟᱹᱜᱤ